ᱵᱟᱹᱠᱩᱲᱟ ᱡᱮᱞᱟ ᱨᱮᱫᱚ ᱟᱹᱰᱤ ᱨᱚᱠᱚᱢ ᱦᱚᱲ ᱜᱮ ᱢᱮᱱᱟᱜ ᱞᱮᱭᱟ ᱡᱮᱢᱚᱱ ᱥᱟᱱᱛᱟᱲ ᱢᱟᱨᱦᱟ ᱢᱩᱸᱰᱟᱹ ᱵᱟᱢᱵᱽᱲᱮ ᱪᱟᱥᱟ ᱟᱨ ᱡᱚᱛᱚ ᱦᱚᱲ ᱜᱮ ᱟᱞᱟᱫᱟ ᱟᱞᱟᱫᱟ ᱯᱚᱨᱚᱵᱽ ᱥᱮ ᱨᱚᱲ ᱦᱚᱸ ᱟᱞᱟᱫᱟ ᱟᱞᱟᱫᱟ ᱜᱮᱛᱟᱞᱮᱭᱟ ᱵᱷᱟᱥᱟ ᱟᱨ ᱠᱤ ᱡᱷᱚᱛᱚ ᱚᱱᱟ ᱦᱚᱸ ᱟᱞᱟᱫᱟ ᱟᱞᱟᱫᱟ ᱜᱮᱛᱟ ᱞᱮᱭᱟ ᱟᱠᱚᱣᱟᱜ ᱯᱚᱨᱚᱵᱽ ᱧᱮᱧᱮᱞ ᱦᱚᱸᱞᱮ ᱪᱟᱞᱟᱜ ᱜᱮᱭᱟ ᱯᱚᱨᱚᱵᱽ ᱯᱟᱛᱟ ᱟᱞᱮᱭᱟᱜ ᱮᱱᱮᱡ ᱥᱮᱨᱮᱧ ᱦᱚᱸᱠᱚ ᱦᱤᱡᱩᱜ ᱟ ᱟᱨ ᱯᱟᱥᱟ ᱯᱟᱹᱥᱤ ᱚᱲᱟᱜ ᱠᱟᱛᱮᱫ ᱜᱮ ᱢᱮᱱᱟᱜ ᱞᱮᱭᱟ